ᱵᱟᱡᱟᱨ ᱨᱮᱱᱟᱜ ᱠᱤᱪᱨᱤᱡ ᱫᱚ ᱨᱤᱰᱤᱢᱮᱴ ᱠᱤᱪᱨᱤᱡ ᱟᱨ ᱛᱤ ᱛᱮ ᱜᱟᱞᱟᱝᱟᱜ ᱠᱤᱪᱨᱤᱡ ᱫᱚ ᱵᱷᱮᱜᱟᱨ ᱜᱮᱭᱟ ᱚᱱᱟ ᱠᱚᱫᱚ ᱧᱟᱢᱚᱜ ᱠᱟᱱ ᱜᱮᱭᱟ ᱟᱹᱰᱤ ᱟᱸᱴ ᱜᱮ ᱨᱮᱰᱤᱢᱮᱴ ᱠᱤᱪᱨᱤᱡ ᱦᱚᱸ ᱚᱱᱟ ᱠᱚ ᱛᱟᱦᱮᱱ ᱛᱩᱞᱩᱡ ᱦᱚᱸ ᱱᱤᱛᱳᱜ ᱫᱚ ᱥᱮᱸᱫᱽᱨᱟ ᱵᱟᱲᱟᱭ ᱫᱟᱠᱚ ᱛᱤ ᱛᱮ ᱜᱟᱞᱟᱝᱟᱜ ᱠᱤᱪᱨᱤᱡ ᱚᱱᱟ ᱫᱚ ᱨᱚᱝ ᱦᱚᱸ ᱟᱹᱰᱤ ᱢᱚᱡᱽ ᱛᱟᱦᱮᱱᱟ ᱟᱨ ᱪᱚᱠᱚᱡ ᱨᱮᱦᱚᱸ ᱥᱚᱵᱚᱫ ᱨᱮᱦᱚᱸ ᱵᱟᱝ ᱨᱚᱝ ᱨᱚᱝ ᱵᱟᱝ ᱩᱰᱩᱠᱚᱜᱼᱟ ᱴᱤᱠᱟᱹᱜᱼᱟ ᱞᱟᱥᱴᱤᱝᱚᱜᱼ ᱟᱨ ᱵᱟᱸᱫᱮ ᱵᱟᱲᱟᱭ ᱨᱮᱦᱚᱸ ᱱᱟᱯᱟᱭ ᱜᱮ ᱧᱮᱞᱚᱜᱼᱟ ᱚᱱᱟᱛᱮ ᱱᱤᱛᱳᱜ ᱫᱚ ᱚᱱᱟ ᱜᱟᱞᱟᱝ ᱠᱤᱪᱨᱤᱡ ᱜᱮᱠᱚ ᱠᱩᱥᱤᱭᱟᱜ ᱠᱟᱱᱟ ᱡᱚᱛᱚ ᱦᱚᱲ ᱜᱮ ᱚᱱᱟ ᱛᱮ ᱚᱱᱟ ᱜᱮᱠᱚ ᱠᱤᱨᱤᱧ ᱵᱟᱲᱟᱭ ᱮᱫᱟ